ᱥᱟᱱᱛᱟᱲᱤ ᱯᱟᱹᱨᱥᱤ ᱞᱟᱹᱭ ᱛᱮᱫᱚ ᱟᱹᱰᱤ ᱟᱹᱰᱤ ᱦᱚᱲᱜᱮ ᱵᱟᱹᱲᱤᱡ ᱠᱚ ᱢᱚᱱᱮᱭᱮᱫᱼᱟ ᱡᱮ ᱪᱮᱫ ᱞᱮᱠᱟ ᱡᱟᱦᱟᱸ ᱮᱴᱟᱜ ᱜᱟᱶᱛᱟᱨᱮᱱ ᱡᱟᱦᱟᱸᱭ ᱦᱚᱲ ᱢᱮᱱᱟᱜ ᱠᱚᱣᱟ ᱩᱱᱠᱩ ᱠᱚ ᱢᱚᱱᱮᱭᱮᱫᱟ ᱱᱩᱠᱩ ᱡᱩᱫᱤ ᱥᱟᱶᱛᱟᱞᱤ ᱯᱟᱹᱨᱥᱤ ᱛᱮᱠᱚ ᱞᱟᱦᱟᱜᱼᱟ ᱛᱟᱦᱚᱞᱮ ᱠᱷᱟᱱ ᱫᱚ ᱟᱵᱚ ᱠᱚ ᱛᱟᱭᱚᱢ ᱵᱚᱱᱟ ᱥᱮ ᱟᱠᱚᱣᱟᱜ ᱡᱟᱦᱟᱸ ᱠᱟᱱᱛᱟᱠᱚᱣᱟ ᱵᱷᱟᱜᱽ ᱵᱟᱴᱨᱟ ᱡᱚᱛᱚᱠᱚ ᱦᱟᱛᱟᱣᱟ ᱢᱤᱫᱴᱟᱝ ᱦᱚᱸ ᱵᱟᱝᱠᱚ ᱟᱲᱟᱜ ᱜᱤᱰᱤᱠᱟᱜᱼᱟ ᱟᱨ ᱚᱱᱟ ᱞᱟᱹᱭᱛᱮ ᱮᱴᱟᱜ ᱜᱟᱶᱛᱟᱨᱮᱱ ᱫᱚ ᱟᱹᱰᱤ ᱵᱟᱹᱲᱤᱡ ᱠᱟᱛᱷᱟ ᱠᱚ ᱯᱚᱪᱟᱨᱮᱫᱼᱟ ᱡᱮ ᱮᱨᱮ ᱛᱚᱨᱟ ᱥᱟᱶᱛᱟᱞᱤ ᱯᱚᱲᱮ ᱠᱤ ᱠᱚᱨᱵᱤ ᱪᱟᱠᱨᱤ ᱵᱟᱠᱨᱤ ᱛᱚ ᱯᱟᱵᱤᱱᱟ ᱦᱮᱸ ᱠᱚᱛᱟᱷᱟᱣ ᱛᱚ ᱚᱯᱷᱤᱥ ᱟᱫᱟᱞᱚᱛᱮ ᱠᱚᱛᱷᱟᱣ ᱪᱚᱞ ᱱᱮᱭ ᱛᱚ ᱥᱟᱶᱛᱟᱞᱤ ᱯᱚᱲᱮ ᱠᱤ ᱠᱚᱨᱵᱤ ᱠᱤᱱᱛᱩ ᱡᱩᱫᱤ ᱟᱵᱳ ᱩᱱᱠᱩᱣᱟᱜ ᱠᱟᱛᱷᱟ ᱛᱮᱵᱚᱱ ᱪᱟᱞᱟᱜᱼᱟ ᱛᱟᱦᱚᱞᱮ ᱠᱷᱟᱱ ᱫᱚ ᱚᱱᱠᱟᱜᱮ ᱛᱟᱭᱚᱢ ᱨᱮᱜᱮᱵᱚᱱ ᱛᱟᱦᱮᱱᱟ ᱢᱮᱱᱠᱷᱟᱱ ᱩᱱᱠᱩᱢᱟᱠᱚ ᱮᱴᱟᱜ ᱮᱴᱟᱜ ᱵᱷᱟᱥᱟ ᱥᱟᱶᱛᱮ ᱚᱱᱟ ᱯᱮᱨᱟᱞᱟᱞ ᱨᱮ ᱟᱹᱜᱩ ᱞᱟᱹᱜᱤᱫ ᱛᱮ ᱡᱟᱦᱟᱸ ᱡᱟᱦᱟᱸ ᱠᱚ ᱡᱤᱱᱤᱥ ᱫᱚᱨᱠᱟᱨᱚᱜ ᱠᱟᱱᱟ ᱡᱟᱦᱟᱸ ᱫᱚ ᱥᱚᱨᱠᱟᱨᱤᱭᱟᱜ ᱠᱤᱪᱷᱩ ᱢᱚᱫᱚᱫᱽ ᱛᱚ ᱥᱚᱨᱠᱟᱨᱤ ᱩᱱᱠᱩ ᱫᱚ ᱮᱢᱱᱤ ᱛᱮᱫᱚ ᱵᱟᱠᱚ ᱮᱢᱟᱵᱚᱱᱟ ᱞᱟᱹᱲᱦᱟᱹᱭ ᱠᱟᱛᱮᱫ ᱦᱟᱛᱟᱣ ᱦᱩᱭᱩᱜ ᱛᱟᱵᱚᱱᱟ ᱡᱟᱦᱟᱸᱞᱮᱠᱟ ᱱᱚᱜ ᱚᱭ ᱡᱮ ᱵᱚᱨᱛᱚᱢᱟᱱ ᱴᱮᱠᱱᱳᱞᱳᱡᱤ ᱱᱚᱶᱟ ᱴᱮᱠᱱᱳᱞᱳᱡᱤ ᱥᱟᱶ ᱟᱵᱚ ᱠᱤᱪᱷᱩ ᱛᱟᱲᱟᱢ ᱦᱩᱭᱩᱜ ᱛᱟᱵᱚᱱᱟ ᱟᱨ ᱡᱟᱦᱟᱸ ᱡᱮ ᱠᱚᱢᱯᱤᱭᱩᱴᱟᱨ ᱯᱷᱚᱢᱯᱤᱭᱩᱴᱟᱨ ᱱᱤᱭᱟᱹ ᱠᱚ ᱥᱟᱱᱟᱢ ᱠᱤᱪᱷᱩ ᱪᱮᱛᱟᱱ ᱨᱮ ᱡᱟᱛᱮ ᱱᱚᱶᱟ ᱟᱵᱚᱣᱟᱜ ᱤᱭᱟᱹᱵᱚᱱ ᱤᱭᱟᱹᱫᱟᱲᱮᱭᱟᱜ ᱟᱨ ᱰᱤᱡᱤᱴᱮᱞ ᱤᱱᱰᱤᱭᱟ ᱡᱟᱦᱟᱸ ᱠᱚ ᱢᱮᱛᱟᱜ ᱠᱟᱱᱟ ᱚᱱᱟ ᱥᱚᱝᱜᱮ ᱡᱩᱫᱤ ᱟᱵᱚᱵᱚᱱ ᱟᱯᱞᱳᱰ ᱫᱲᱮᱭᱟᱜᱼᱟ ᱛᱟᱦᱚᱞᱮ ᱠᱷᱟᱱ ᱟᱵᱚᱣᱟᱜ ᱡᱟᱦᱟᱸ ᱡᱟᱱᱟᱢ ᱯᱟᱹᱨᱥᱤ ᱡᱟᱱᱟᱢ ᱟᱲᱟᱝ ᱫᱚ ᱡᱟᱱᱤᱡ ᱵᱟᱝ ᱛᱟᱭᱚᱢᱚᱜᱼᱟ ᱢᱮᱱᱛᱮᱧ ᱢᱚᱱᱮᱭᱟ